ᱤᱧ ᱫᱚ ᱤᱧᱟᱹᱜ ᱡᱟᱣᱨᱟ ᱞᱟᱹᱜᱤᱫ ᱫᱚ ᱵᱤᱥᱤ ᱱᱟᱣᱟᱱᱟᱜ ᱫᱚ ᱡᱟᱦᱟᱱᱟᱜ ᱠᱚᱫᱚ ᱵᱟᱹᱧ ᱚᱯᱭᱳᱜᱮᱼᱟ ᱪᱮᱫᱟᱜ ᱥᱮ ᱡᱟᱦᱟᱸ ᱦᱚᱲ ᱞᱟᱹᱭ ᱪᱟᱞ ᱥᱮ ᱦᱚᱲᱟᱜ ᱧᱮᱞ ᱠᱟᱛᱷᱟ ᱠᱟᱛᱮᱱ ᱚᱱᱟ ᱠᱚᱜᱮ ᱥᱮᱬᱟ ᱠᱟᱛᱮ ᱤᱧ ᱦᱚᱸ ᱡᱟᱦᱟᱱᱟᱜ ᱵᱮᱵᱚᱥᱟᱭ ᱜᱤᱭᱟᱹᱧ ᱥᱮ ᱵᱮᱵᱚᱥᱛᱷᱟᱭᱮᱜ ᱟᱹᱧ ᱟᱨ ᱚᱱᱟ ᱠᱚ ᱧᱮᱞ ᱟᱹᱜᱩ ᱵᱟᱲᱟ ᱠᱟᱛᱮ ᱜᱮ ᱤᱧ ᱦᱚᱸ ᱚᱱᱟ ᱛᱮᱜᱮ ᱱᱟᱜ ᱢᱟᱲᱟᱝ ᱥᱮᱱ ᱫᱚᱧ ᱢᱚᱦᱰᱟᱜ ᱠᱟᱱᱟ ᱡᱟᱦᱟᱸ ᱞᱮᱠᱟ ᱦᱚᱲ ᱵᱮᱵᱽᱥᱟ ᱞᱟᱹᱜᱤᱫ ᱟᱹᱰᱤ ᱠᱤᱪᱷᱩ ᱴᱟᱠᱟ ᱯᱩᱭᱥᱟᱹ ᱠᱚ ᱟᱨᱡᱟᱣᱟ ᱥᱮ ᱡᱟᱦᱟᱱᱟᱜ ᱠᱚ ᱵᱮᱵᱽᱥᱟᱭᱟ ᱠᱚ ᱚᱠᱚᱭ ᱥᱚᱵᱽᱡᱤ ᱟᱹᱠᱷᱨᱤᱧ ᱚᱠᱚᱭ ᱚᱠᱚᱭ ᱟᱹᱠᱷᱨᱤᱧᱟ ᱚᱠᱚᱭ ᱦᱟᱛᱟᱣᱟ ᱚᱠᱚᱭ ᱡᱤᱞ ᱦᱟᱹᱠᱩ ᱠᱚ ᱵᱮᱵᱽᱥᱟ ᱚᱱᱠᱟᱜᱮ ᱱᱟᱜ ᱤᱧᱦᱚᱸ ᱥᱚᱵᱽᱡᱤ ᱟᱹᱠᱷᱨᱤᱧ ᱠᱟᱛᱮᱜᱮ ᱴᱟᱠᱟ ᱚᱭᱩᱥᱟᱹ ᱥᱮ ᱡᱟᱦᱟᱱᱟᱜ ᱠᱟᱹᱣᱰᱤ ᱠᱚ ᱫᱚᱧ ᱤᱧᱫᱚ ᱡᱟᱣᱨᱟ ᱫᱚᱦᱚᱠᱟᱜᱼᱟ ᱟᱨ ᱱᱚᱣᱟ ᱠᱚ ᱞᱟᱹᱜᱤᱫ ᱛᱮᱫᱚ ᱤᱧ ᱫᱤ ᱦᱚᱲ ᱴᱷᱮᱱ ᱟᱫᱚ ᱯᱚᱨᱮ ᱛᱮᱫᱚ ᱵᱟᱹᱧ ᱠᱷᱚᱡᱚᱜᱼᱟ ᱢᱟᱲᱟᱝᱨᱮ ᱡᱟᱦᱟᱸ ᱦᱚᱲ ᱠᱚᱴᱷᱮᱱᱤᱧ ᱧᱮᱞ ᱠᱟᱜᱼᱟ ᱥᱮᱧ ᱥᱮᱬᱟ ᱠᱟᱜᱼᱟ ᱚᱱᱟ ᱠᱚ ᱞᱟᱹᱭ ᱵᱟᱲᱟ ᱠᱟᱛᱮ ᱟᱸᱡᱚᱢ ᱵᱟᱲᱟ ᱠᱟᱛᱮ ᱜᱮ ᱱᱟᱜ ᱤᱧᱦᱚᱸ ᱚᱱᱠᱟᱜᱮᱧ ᱠᱟᱹᱢᱤᱭᱟ ᱟᱨ ᱚᱱᱟ ᱠᱟᱹᱢᱤ ᱠᱚ ᱜᱮ ᱥᱮᱬᱟ ᱠᱟᱛᱮ ᱟᱫᱚ ᱚᱱᱟ ᱴᱟᱠᱟ ᱯᱚᱭᱥᱟ ᱥᱮ ᱠᱟᱹᱣᱰᱤ ᱠᱚᱜᱮ ᱟᱨᱡᱟᱣ ᱠᱟᱛᱮ ᱤᱧ ᱫᱚ ᱡᱚᱛᱚ ᱦᱚᱧ ᱫᱚᱦᱚ ᱠᱟᱜᱼᱟ ᱟᱨ ᱚᱱᱟ ᱠᱚᱜᱮ ᱤᱧ ᱫᱚ ᱢᱟᱲᱟᱝ ᱥᱮᱱ ᱫᱚ ᱞᱟᱦᱟ ᱤᱫᱤᱭᱤᱧ ᱠᱟᱱᱟ